ᱥᱩᱨ ᱥᱩᱯᱩᱨ ᱢᱤᱫᱴᱟᱝ ᱜᱮ ᱩᱭᱦᱟᱹᱨᱟᱱ ᱡᱟᱭᱜᱟ ᱢᱮᱱᱟᱜ ᱟᱠᱟᱫᱟ ᱚᱱᱟ ᱫᱚ ᱦᱩᱭᱩᱜ ᱠᱟᱱᱟ ᱢᱩᱠᱩᱴᱢᱚᱱᱤᱯᱩᱨ ᱚᱸᱰᱮ ᱥᱮᱨᱢᱟ ᱨᱮᱱᱟᱜ ᱥᱤᱛ ᱨᱤᱛᱩᱨᱮ ᱚᱸᱰᱮ ᱥᱟᱨᱟ ᱜᱷᱟᱹᱲᱤᱡ ᱠᱚ ᱵᱷᱤᱲᱟ ᱥᱤᱛ ᱠᱟᱞ ᱜᱮ ᱚᱸᱰᱮ ᱫᱚ ᱵᱷᱤᱲ ᱛᱟᱦᱮᱱᱟ